ᱤᱧᱟᱹᱜ ᱠᱷᱩᱥᱤᱭᱟᱱ ᱥᱚᱦᱚᱨ ᱫᱚ ᱦᱳᱭᱳᱜ ᱠᱟᱱᱟ ᱥᱟᱱᱛᱤᱱᱤᱠᱮᱛᱚᱱ ᱥᱟᱱᱛᱤᱱᱤᱠᱮᱛᱚᱱ ᱨᱮ ᱟᱭᱢᱟᱨᱚᱠᱚᱢ ᱧᱮᱞᱡᱚᱝ ᱡᱤᱱᱤᱥ ᱦᱮᱱᱟᱜᱼᱟ ᱨᱚᱵᱤᱱᱫᱨᱚᱱᱟᱛᱷ ᱴᱷᱟᱠᱩᱨᱟᱜ ᱚᱲᱟᱜ ᱢᱮᱱᱟᱜᱼᱟ ᱚᱱᱟᱨᱮ ᱩᱱᱤᱭᱟᱜ ᱡᱤᱱᱤᱥᱯᱚᱛᱛᱨᱚ ᱧᱮᱞ ᱟᱭᱢᱟ ᱨᱚᱠᱚᱢ ᱡᱤᱱᱤᱥ ᱢᱮᱱᱟᱜ ᱟᱠᱟᱫᱟ ᱟᱵᱟᱨ ᱦᱮᱱᱟᱜᱼᱟ ᱥᱚᱱᱟᱡᱷᱩᱨᱤ ᱠᱷᱚᱣᱟᱭ ᱦᱟᱴ ᱚᱱᱟ ᱠᱷᱚᱣᱟᱭ ᱦᱟᱴᱨᱮᱦᱚᱸ ᱟᱭᱢᱟᱨᱚᱠᱚᱢ ᱡᱤᱱᱤᱥ ᱧᱮᱞᱧᱟᱢᱚᱜᱼᱟ ᱟᱨ ᱚᱸᱰᱮ ᱟᱹᱰᱤ ᱟᱹᱰᱤ ᱥᱟᱺᱜᱤᱧᱨᱮᱱ ᱯᱮᱲᱟᱠᱚ ᱦᱤᱡᱩᱜᱼᱟ ᱚᱱᱟ ᱡᱤᱱᱤᱥ ᱧᱮᱞ ᱟᱨ ᱚᱱᱟ ᱡᱤᱱᱤᱥᱫᱚ ᱟᱭᱢᱟ ᱨᱚᱠᱚᱢ ᱦᱟᱛᱮᱨ ᱠᱟᱡᱽ ᱵᱤᱵᱷᱤᱱᱱᱚ ᱨᱚᱠᱚᱢ ᱦᱮᱱᱟᱜᱼᱟ ᱡᱮᱢᱚᱱ ᱠᱟᱴᱷᱟᱥᱴᱤᱡᱽ ᱛᱟᱨᱯᱚᱨ ᱦᱳᱭᱳᱜ ᱠᱟᱱᱟ ᱦᱟᱛᱮᱨ ᱠᱟᱡᱽ ᱡᱮᱠᱚᱱᱚ ᱡᱤᱱᱤᱥ ᱜᱤᱰᱤᱜᱼᱟ ᱜᱤᱰᱤ ᱡᱤᱱᱤᱥ ᱨᱮᱭᱟᱜ ᱜᱮ ᱚᱸᱰᱮ ᱚᱱᱟ ᱡᱤᱱᱤᱥ ᱧᱮᱞᱴᱷᱤᱠ ᱠᱟᱛᱮᱫ ᱵᱮᱱᱟᱜ ᱠᱟᱱᱟ ᱚᱱᱟ ᱵᱮᱱᱟᱣ ᱠᱟᱛᱮᱫ ᱟᱭᱢᱟ ᱟᱭᱢᱟ ᱫᱟᱢᱛᱮ ᱥᱟᱺᱜᱤᱧᱨᱮᱱ ᱯᱮᱲᱟᱠᱚ ᱤᱫᱤᱭᱮᱫᱟ ᱤᱧᱦᱚᱧ ᱠᱟᱹᱢᱤ ᱜᱮᱭᱟ ᱤᱧᱦᱚᱸ ᱢᱤᱫ ᱴᱮᱱ ᱦᱟᱛᱮᱨ ᱠᱟᱡᱽ ᱤᱧ ᱠᱟᱹᱢᱤᱭᱜᱮᱭᱟ ᱤᱧᱦᱚᱸ ᱦᱟᱴᱨᱮᱧ ᱫᱩᱲᱩᱵᱼᱟ ᱟᱫᱚ ᱡᱟᱦᱟᱸ ᱡᱤᱱᱤᱥ ᱡᱟᱦᱟᱸ ᱡᱤᱱᱤᱥᱵᱚ ᱦᱚᱲᱟᱜ ᱴᱷᱮᱱ ᱫᱚ ᱦᱳᱭᱳᱜ ᱠᱟᱱᱟ ᱡᱮᱢᱚᱱ ᱟᱵᱚ ᱥᱤᱨᱟᱹᱢ ᱨᱮᱭᱟᱜ ᱡᱤᱱᱤᱥ ᱫᱚ ᱟᱭᱢᱟ ᱠᱤᱪᱷᱩ ᱵᱮᱱᱟᱜᱼᱟ ᱡᱚᱱᱚᱜ ᱟᱨ ᱦᱚᱲᱴᱷᱮᱱ ᱫᱚ ᱡᱚᱱᱚᱜ ᱫᱚ ᱛᱟᱦᱮᱱᱚᱜ ᱜᱮᱭᱟ ᱚᱱᱟ ᱡᱚᱱᱚᱜ ᱦᱚᱸ ᱦᱟᱴᱨᱮ ᱦᱟᱴᱨᱮ ᱟᱹᱠᱷᱨᱤᱧᱚᱜᱼᱟ ᱥᱟᱺᱜᱤᱧ ᱨᱮᱱ ᱯᱮᱲᱟᱠᱚ ᱤᱫᱤᱭᱟ ᱟᱨᱚ ᱟᱭᱢᱟ ᱠᱤᱪᱷᱩ ᱡᱤᱱᱤᱥ ᱢᱮᱱᱟᱜᱼᱟ ᱩᱱᱟᱹᱜ ᱡᱤᱱᱤᱥᱛᱚ ᱟᱨ ᱞᱟᱹᱭᱛᱚ ᱵᱟᱹᱧ ᱞᱟᱹᱭᱫᱟᱲᱮᱭᱟᱜ ᱠᱟᱱᱟ ᱥᱮ ᱥᱳᱢᱳᱹᱭ ᱵᱟᱹᱱᱩᱜᱼᱟ ᱛᱚ ᱚᱸᱰᱮ ᱥᱮᱱᱞᱮᱱ ᱠᱷᱟᱱᱜᱮ ᱚᱱᱮᱠ ᱦᱚᱲᱠᱚ ᱧᱮᱞ ᱧᱟᱢᱟ ᱪᱮᱫ ᱠᱚ ᱡᱤᱱᱤᱥ ᱧᱟᱢᱚᱜᱼᱟ